ᱤᱧ ᱡᱟᱦᱟᱸ ᱟᱛᱳᱨᱤᱧ ᱛᱟᱦᱮᱱᱟ ᱚᱱᱟ ᱟᱥᱮᱯᱟᱥᱮ ᱨᱮ ᱟᱹᱰᱤ ᱮᱢᱟᱱ ᱮᱢᱟᱱ ᱡᱟᱹᱛᱤ ᱠᱚ ᱛᱟᱦᱮᱱᱟ ᱡᱟᱦᱟᱸ ᱠᱚᱫᱚ ᱚᱱᱟ ᱟᱛᱳ ᱨᱮ ᱫᱚᱠᱟᱱ ᱠᱚᱦᱚᱸ ᱮᱴᱟᱜ ᱮᱴᱟᱜ ᱯᱟᱹᱨᱤᱥᱟᱜᱼᱜᱮ ᱩᱱᱠᱩ ᱵᱩᱡᱷᱟᱹᱣ ᱞᱟᱹᱜᱤᱫ ᱛᱮ ᱮᱴᱟᱜ ᱯᱟᱹᱨᱤᱥ ᱠᱚ ᱵᱮᱣᱦᱟᱨ ᱦᱩᱭᱩᱜ ᱠᱟᱱᱟ ᱡᱮᱞᱮᱠᱟ ᱟᱵᱚ ᱟᱵᱚᱣᱟᱜ ᱡᱟᱱᱟᱢ ᱯᱟᱹᱨᱥᱤ ᱥᱮᱬᱟ ᱞᱟᱹᱜᱤᱫ ᱛᱮ ᱟᱭᱳᱼᱵᱟᱵᱟ ᱚᱱᱠᱟ ᱮᱴᱟᱜ ᱮᱴᱟᱜ ᱯᱟᱹᱨᱥᱤ ᱥᱮᱬᱟ ᱞᱟᱹᱜᱤᱫ ᱛᱮ ᱚᱞᱚᱜ ᱯᱟᱲᱦᱟᱣ ᱵᱚᱱ ᱪᱟᱞᱟᱜ ᱠᱟᱱᱟ ᱚᱸᱰᱮ ᱢᱮᱱᱠᱷᱟᱱ ᱜᱟᱛᱮ ᱠᱚ ᱠᱚᱴᱷᱮᱱ ᱥᱮᱬᱟ ᱦᱩᱭᱩᱜ ᱠᱟᱱᱟ ᱮᱴᱟᱜ ᱮᱴᱟᱜ ᱯᱟᱹᱨᱤᱥ ᱨᱮᱱ ᱦᱚᱲ ᱵᱩᱡᱷᱟᱹᱣ ᱞᱟᱹᱜᱤᱫ ᱛᱮ ᱮᱴᱟᱜ ᱮᱴᱟᱜ ᱯᱟᱹᱨᱤᱥ ᱥᱮᱬᱟ ᱦᱩᱭᱩᱜ ᱠᱟᱱᱟ